ᱟᱞᱮ ᱟᱹᱛᱩ ᱫᱷᱟᱨᱮ ᱯᱟᱥᱨᱮ ᱰᱟᱹᱦᱤ ᱰᱩᱝᱨᱤ ᱠᱚ ᱢᱮᱱᱟᱜᱼᱟ ᱛᱤᱨᱤᱞ ᱯᱩᱨ ᱠᱚ ᱢᱮᱱᱟᱜᱼᱟ ᱛᱤᱨᱤᱞ ᱫᱟᱨᱮ ᱞᱮ ᱠᱟᱹᱴᱤᱱᱟ ᱱᱟᱣᱟ ᱥᱟᱠᱟᱢ ᱥᱟᱜᱮᱱ ᱨᱟᱠᱟᱵᱼᱟ ᱠᱮᱴᱮᱡ ᱞᱮᱱᱠᱷᱟᱱ ᱚᱱᱟ ᱥᱟᱠᱟᱢᱞᱮ ᱦᱮᱡᱟ ᱟᱨ ᱠᱩᱲᱤᱴᱤ ᱠᱟᱛᱮᱜᱞᱮ ᱢᱤᱫᱴᱟᱱ ᱢᱤᱫᱴᱟᱱ ᱥᱟᱠᱟᱢᱞᱮ ᱵᱟᱱᱰᱤᱞᱟ ᱚᱱᱟ ᱥᱟᱠᱟᱢᱞᱮ ᱠᱤᱨᱤᱧ ᱟᱹᱠᱷᱨᱤᱧᱟ ᱵᱟᱠᱷᱟᱱ ᱫᱚ ᱟᱞᱮ ᱥᱩᱨ ᱨᱮᱦᱚᱸ ᱥᱟᱨᱡᱚᱢ ᱫᱟᱨᱮ ᱥᱮ ᱵᱤᱨ ᱢᱮᱱᱟᱜᱼᱟ ᱚᱱᱟ ᱵᱤᱨ ᱠᱷᱚᱱ ᱥᱟᱨᱡᱚᱢ ᱥᱟᱠᱟᱢ ᱠᱚᱞᱮ ᱦᱮᱡ ᱟᱹᱜᱩᱭᱟ ᱯᱟᱛᱲᱟᱞᱮ ᱨᱚᱜ ᱨᱚᱜᱟᱞᱮ ᱡᱚᱛᱚ ᱦᱚᱲᱜᱮ ᱮᱨᱟ ᱩᱨᱩᱛᱮ ᱚᱱᱟ ᱯᱟᱛᱲᱟᱞᱮ ᱨᱚᱜᱽ ᱛᱮᱞᱮ ᱵᱟᱡᱟᱨ ᱠᱚᱨᱮᱞᱮ ᱠᱤᱨᱤᱧ ᱟᱹᱠᱷᱨᱤᱧᱟ ᱥᱮᱞᱮ ᱤᱫᱤ ᱦᱚᱴᱚ ᱟᱠᱚᱣᱟ ᱚᱱᱟ ᱢᱮᱹᱥᱤᱱ ᱛᱮᱠᱚ ᱥᱤᱞᱟᱹᱭᱟ ᱟᱨ ᱯᱟᱛᱲᱟ ᱠᱚ ᱵᱮᱱᱟᱣᱟ